ᱦᱚᱲ ᱠᱚ ᱵᱟᱯᱞᱟ ᱨᱮ ᱵᱟᱹᱦᱩ ᱟᱹᱰᱤ ᱠᱤᱪᱷᱩ ᱥᱟᱸᱫᱮᱥ ᱠᱚ ᱟᱹᱜᱩ ᱟᱭᱟ ᱵᱟᱫᱟᱯᱚᱱ ᱫᱩᱲᱩᱵ ᱨᱮ ᱵᱟᱹᱦᱩ ᱫᱚ ᱚᱠᱚᱭ ᱠᱚᱫᱚ ᱜᱮᱫᱟᱜ ᱠᱚ ᱮᱢᱟᱭᱟ ᱥᱟᱭᱟ ᱡᱟᱢᱟ ᱢᱟᱞᱟ ᱪᱩᱲᱤ ᱞᱩᱛᱩᱨ ᱨᱮᱱᱟᱜ ᱯᱟᱱᱠᱟᱴᱟ ᱯᱚᱭᱥᱟ ᱦᱚᱸᱠᱚ ᱮᱢᱟᱭᱟ

ᱟᱵᱚ ᱥᱟᱶᱛᱟ ᱨᱮᱫᱚ ᱯᱚᱱ ᱫᱚ ᱵᱟᱹᱱᱩᱜ ᱟ ᱛᱚ ᱵᱟᱹᱦᱩ ᱡᱟᱶᱟᱭ ᱚᱲᱟᱜ ᱠᱷᱚᱱ ᱵᱟᱹᱦᱩ ᱜᱚᱱᱚᱝ ᱞᱮᱠᱟ ᱛᱮᱠᱚ ᱮᱢᱟ ᱠᱚᱣᱟ